ᱵᱤᱨᱵᱷᱩᱢ ᱦᱚᱱᱚᱛ ᱨᱮ ᱢᱮᱱᱟᱜ ᱥᱟᱱᱛᱟᱲ ᱠᱚᱣᱟᱜ ᱢᱩᱬᱩᱛ ᱞᱟᱠᱪᱟᱨ ᱯᱚᱨᱚᱵ ᱫᱚ ᱥᱚᱦᱚᱨᱟᱭ ᱠᱟᱱᱟ ᱤᱱᱟᱹ ᱛᱟᱭᱚᱢ ᱵᱟᱦᱟ ᱥᱟᱦᱨᱟᱭ ᱫᱚ ᱯᱩᱥ ᱵᱚᱸᱜᱟ ᱠᱚ ᱢᱟᱱᱟᱣᱟ ᱟᱨ ᱱᱚᱣᱟ ᱫᱚ ᱢᱚᱬᱮ ᱢᱟᱦᱟ ᱨᱮᱭᱟᱜ ᱠᱟᱱᱟ ᱟᱨ ᱚᱱᱟ ᱥᱟᱶᱛᱮ ᱵᱟᱦᱟ ᱯᱚᱨᱚᱵ ᱫᱚ ᱯᱷᱟᱜᱩᱱ ᱵᱚᱸᱜᱟ ᱨᱮᱭᱟᱜ ᱠᱟᱱᱟ ᱵᱤᱨᱵᱷᱩᱢ ᱨᱮᱱ ᱦᱚᱲ ᱠᱚᱫᱚ ᱯᱷᱟᱹᱜᱩᱱ ᱠᱩᱱᱟᱹᱢᱤ ᱢᱟᱲᱟᱝ ᱠᱚ ᱵᱟᱦᱟᱜᱼᱟ ᱵᱟᱦᱟ ᱫᱚ ᱯᱮ ᱢᱟᱦᱟ ᱨᱮᱭᱟᱜ ᱯᱚᱨᱚᱵ ᱠᱟᱱᱟ ᱱᱚᱣᱟ ᱚᱱᱟ ᱪᱷᱟᱰᱟ ᱥᱟᱶᱛᱮ ᱱᱚᱸᱰᱮ ᱫᱚ ᱯᱟᱛᱟ ᱯᱚᱨᱚᱵ ᱠᱚᱦᱚᱸ ᱦᱩᱭᱩᱜᱼᱟ ᱦᱚᱸᱜᱼᱚᱭ ᱡᱮ ᱱᱚᱣᱟ ᱞᱟᱠᱪᱟᱨ ᱯᱚᱨᱚᱵ ᱫᱚ ᱩᱱᱠᱩᱣᱟᱜ ᱥᱮᱨᱣᱟ ᱟᱨ ᱯᱟᱹᱛᱭᱟᱹᱣ ᱠᱚ ᱡᱷᱟᱞᱠᱟᱣ ᱨᱟᱠᱟᱵᱼᱟ ᱱᱚᱣᱟ ᱠᱚᱫᱚ ᱦᱟᱱᱮ ᱛᱤᱥ ᱵᱤᱫᱟᱹᱞ ᱠᱷᱚᱱ ᱪᱚᱝ ᱦᱩᱭ ᱟᱹᱜᱩᱜ ᱠᱟᱱᱟ ᱱᱤᱛᱳᱜ ᱦᱚᱸ ᱱᱚᱸᱰᱮᱱ ᱥᱟᱱᱛᱟᱲ ᱠᱚ ᱛᱟᱞᱟᱨᱮ ᱢᱮᱱᱟᱜ ᱟᱠᱟᱫᱼᱟ ᱱᱚᱸᱰᱮᱱ ᱥᱟᱱᱛᱟᱲ ᱠᱚᱣᱟᱜ ᱯᱚᱨᱚᱵ ᱥᱮ ᱥᱮᱨᱣᱟ ᱢᱟᱱᱟᱣᱼᱵᱟᱛᱟᱣ ᱨᱮ ᱡᱷᱚᱛᱚ ᱠᱷᱚᱱ ᱢᱩᱬᱩᱫ ᱫᱚ ᱯᱟᱹᱛᱭᱟᱹᱣ ᱚᱱᱟ ᱯᱟᱹᱛᱭᱟᱹᱣ ᱚᱱᱟ ᱯᱟᱹᱛᱭᱟᱹᱣ ᱱᱩᱠᱩᱣᱟᱜ ᱱᱚᱣᱟ ᱥᱮᱨᱣᱟ ᱫᱚ ᱥᱮᱫᱟᱭ ᱠᱷᱚᱱ ᱱᱤᱛ ᱫᱷᱟᱹᱵᱤᱡ ᱡᱤᱭᱟᱹᱲᱟᱠᱟ ᱢᱮᱱᱟᱜᱼᱟ ᱟᱨ ᱱᱚᱣᱟ ᱯᱚᱨᱚᱵ ᱯᱩᱱᱟᱹᱭ ᱨᱮᱫᱚ ᱵᱚᱸᱜᱟ ᱵᱩᱨᱩ ᱯᱟᱹᱛᱭᱟᱹᱣ ᱢᱟᱱᱟᱣᱼᱢᱟᱯᱟᱱᱟᱣ ᱟᱨ ᱦᱚᱨᱚᱜᱼᱵᱟᱸᱫᱮ ᱚᱲᱟᱜ ᱫᱩᱣᱟᱹᱨ ᱥᱟᱯᱷᱟᱼᱥᱩᱛᱨᱟᱹ ᱠᱚ ᱫᱚᱦᱚᱭᱟ ᱟᱨ ᱱᱚᱝᱠᱟ ᱞᱮᱠᱟᱛᱮ ᱟᱠᱚᱣᱟᱜ ᱥᱮᱨᱣᱟ ᱠᱚ ᱡᱤᱭᱟᱹᱲ ᱫᱚᱦᱚ ᱟᱹᱫᱜᱩᱭᱮᱫᱟ